ᱦᱮᱸ ᱱᱚᱰᱮ ᱠᱟᱛᱷᱟ ᱦᱩᱭᱩᱜ ᱠᱟᱱᱟ ᱡᱮ ᱠᱮᱢᱮᱨᱟ ᱛᱮ ᱪᱮᱫᱞᱮᱠᱟ ᱯᱷᱚᱴᱳ ᱛᱩᱞᱟᱹᱣ ᱱᱚᱰᱮ ᱦᱩᱭᱩᱜ ᱠᱟᱱᱟ ᱵᱤᱥᱚᱭ ᱱᱚᱜᱼᱚᱭ ᱡᱮ ᱠᱮᱢᱮᱨᱟ ᱠᱮᱢᱮᱨᱟ ᱢᱤᱫᱴᱤᱡ ᱟᱵᱚᱣᱟᱜ ᱢᱤᱫᱴᱤᱡ ᱞᱮᱱᱥ ᱠᱟᱱᱟ ᱟᱨᱠᱤ ᱢᱮᱫ ᱞᱮᱠᱟᱱ ᱡᱤᱱᱤᱥ ᱠᱟᱱ ᱛᱟᱵᱚᱱᱟ ᱟᱫᱚ ᱱᱚᱣᱟ ᱛᱮᱫᱚ ᱦᱩᱭᱩᱜ ᱠᱟᱱᱟ ᱡᱮ ᱦᱚᱸᱜᱼᱚᱭ ᱟᱢ ᱵᱳᱜᱮ ᱵᱟᱹᱲᱤᱡ ᱥᱟᱱᱟᱢᱟᱜ ᱜᱮ ᱧᱮᱞ ᱦᱩᱭᱩᱜ ᱛᱟᱢᱟ ᱦᱳᱭᱥᱮ ᱤᱧ ᱡᱮ ᱠᱷᱟᱹᱞᱤ ᱥᱟᱵ ᱵᱳᱜᱮᱭᱟᱜ ᱜᱤᱧ ᱛᱩᱫᱟ ᱚᱱᱟ ᱫᱚ ᱵᱟᱝ ᱠᱟᱱᱟ ᱟᱫᱚ ᱤᱧ ᱡᱩᱫᱤ ᱠᱩᱞᱤᱧ ᱛᱟᱵᱚᱱᱟᱯᱮ ᱤᱧ ᱫᱚ ᱱᱚᱣᱟ ᱜᱤᱧ ᱢᱮᱱᱟ ᱤᱧᱟ ᱜ ᱠᱮᱢᱮᱨᱟ ᱛᱮᱫᱚ ᱤᱧ ᱫᱚ ᱱᱚᱜᱼᱚᱭ ᱡᱮ ᱯᱨᱟᱠᱨᱤᱛᱤᱠ ᱨᱮᱱᱟᱜ ᱡᱟᱦᱟᱸ ᱪᱤᱛᱟᱹᱨ ᱠᱚ ᱢᱮᱱᱟᱜ ᱛᱟᱵᱚᱱᱟ ᱯᱨᱚᱠᱨᱤᱛᱤ ᱨᱮ ᱡᱟᱦᱟᱸ ᱪᱤᱛᱟᱹᱨ ᱠᱚ ᱢᱮᱱᱟᱜᱼᱟ ᱡᱟᱦᱟᱸ ᱜᱷᱚᱴᱱ ᱜᱷᱚᱴᱟᱜ ᱠᱟᱱᱟ ᱚᱱᱟ ᱠᱚ ᱪᱷᱚᱵᱤ ᱥᱮ ᱚᱱᱟ ᱠᱚ ᱪᱤᱛᱟᱹᱨᱥ ᱛᱩᱞᱟᱹᱣ ᱥᱟᱶᱛᱮ ᱟᱨᱚ ᱱᱚᱜᱼᱚᱭ ᱡᱮ ᱡᱟᱦᱟᱸ ᱫᱚ ᱟᱵᱚᱨᱮᱱ ᱨᱮᱸᱜᱮᱡ ᱱᱟᱪᱟᱨ ᱦᱚᱲ ᱠᱚ ᱦᱚᱸᱜᱼᱚᱭ ᱡᱮ ᱡᱮᱢᱟᱜ ᱧᱩᱣᱟᱜ ᱵᱟᱝᱠᱚ ᱧᱟᱢᱮᱫᱟ ᱱᱚᱝᱠᱟᱱ ᱪᱤᱛᱟᱹᱨ ᱠᱚᱦᱚᱸ ᱠᱤᱱᱛᱩ ᱡᱟᱦᱟᱸᱭ ᱫᱚ ᱢᱟᱱᱮ ᱪᱮᱫ ᱤᱧ ᱞᱟᱹᱭᱟ ᱢᱟᱱᱮ ᱮᱠᱫᱚᱢ ᱢᱟᱱᱮ ᱠᱚᱠᱚᱭ ᱠᱟᱱᱟᱭ ᱥᱮ ᱠᱚᱠᱚᱭ ᱡᱩᱜᱤ ᱡᱟᱦᱟᱸᱭ ᱫᱚ ᱪᱮᱫ ᱦᱚᱸ ᱵᱟᱹᱱᱩᱜ ᱛᱟᱭᱟ ᱱᱚᱝᱠᱟᱱᱟᱜ ᱡᱟᱦᱟᱸᱭ ᱢᱟᱱᱮ ᱦᱟᱞᱚᱛ ᱫᱚᱥᱟ ᱟᱹᱰᱤ ᱵᱟᱹᱲᱤᱡ ᱜᱮᱛᱟᱭᱟ ᱱᱚᱝᱠᱟᱱ ᱚᱵᱚᱥᱛᱟ ᱨᱮ ᱢᱮᱱᱟᱜ ᱠᱟᱫᱮᱭᱟ ᱩᱱᱤᱭᱟᱜ ᱯᱷᱚᱴᱳ ᱛᱩᱞᱟᱹᱣ ᱠᱟᱛᱮ ᱦᱚᱸ ᱡᱟᱛᱮ ᱮᱴᱟᱜ ᱦᱚᱲ ᱴᱷᱮᱱ ᱫᱮᱠᱷᱟᱣ ᱠᱟᱛᱮ ᱱᱚᱜᱼᱚᱭ ᱡᱮ ᱢᱤᱫᱴᱟᱝ ᱩᱯᱚᱠᱟᱨ ᱨᱮᱱᱟᱜ ᱪᱤᱱᱛᱟᱹ ᱵᱷᱟᱵᱱᱟ ᱱᱚᱜᱼᱚ ᱱᱚᱝᱠᱟᱱᱟᱜ ᱪᱤᱛᱟᱹᱨ ᱠᱚᱦᱚᱸ ᱠᱤᱱᱛᱩ ᱛᱩᱞᱟᱹᱣ ᱦᱩᱭᱩᱜᱼᱟ ᱟᱨ ᱚᱱᱟ ᱥᱟᱶᱛᱮ ᱡᱟᱦᱟᱸ ᱵᱚᱱ ᱞᱟᱹᱭᱟ ᱡᱮ ᱯᱨᱟᱠᱨᱤᱛᱤᱠ ᱨᱮᱱᱟᱜ ᱥᱤᱱ ᱥᱮᱱᱟᱨᱤ ᱚᱱᱟ ᱥᱟᱶᱛᱮ ᱡᱟᱦᱟᱸ ᱫᱚ

ᱟᱵᱚᱣᱟᱜ ᱫᱤᱥᱚᱢ ᱨᱮᱭᱟᱜ ᱥᱮ ᱚᱲᱟᱜ ᱠᱚᱨᱮᱱᱟᱜ ᱡᱟᱦᱟᱸ ᱚᱱᱠᱟᱱᱟᱜ ᱵᱷᱟᱜᱮᱭᱟᱜ ᱪᱤᱛᱟᱹᱨ ᱠᱚ ᱢᱚᱡᱽ ᱪᱤᱛᱟᱹᱨ ᱠᱚ ᱡᱟᱦᱟᱸ ᱫᱚ ᱱᱟᱯᱟᱭ ᱥᱟᱡᱟᱣᱟᱠᱚᱱ ᱱᱟᱯᱟᱭ ᱧᱮᱞᱚᱜ ᱠᱟᱱᱟ ᱱᱟᱹᱭ ᱨᱮᱭᱟᱜ ᱪᱤᱛᱟᱹᱨ ᱜᱟᱰᱟ ᱠᱚ ᱨᱮᱭᱟᱜ ᱫᱚᱨᱭᱟ ᱠᱚᱨᱮᱱᱟᱜ ᱱᱚᱜᱼᱚᱭ ᱱᱚᱝᱠᱟᱱᱟᱜ ᱡᱟᱦᱟᱸ ᱪᱤᱛᱟᱹᱨ ᱫᱚ ᱟᱵᱚᱣᱟᱜ ᱯᱨᱟᱠᱨᱤᱛᱤᱠ ᱡᱤᱵᱚᱱ ᱥᱟᱶ ᱡᱚᱯᱲᱟᱣ ᱢᱮᱱᱟᱜᱼᱟ ᱡᱟᱦᱟᱸ ᱠᱷᱚᱱ ᱫᱚ ᱟᱵᱚᱣᱟᱜ ᱢᱤᱫᱴᱟᱝ ᱡᱤᱵᱚᱱ ᱫᱚᱨᱥᱚᱱ ᱨᱮᱱᱟᱜ ᱠᱟᱛᱷᱟᱭ ᱥᱟᱵ ᱨᱟᱠᱟᱵᱟ ᱱᱚᱜᱼᱚᱭ ᱱᱚᱝᱠᱟᱱ ᱯᱷᱚᱴᱚ ᱛᱩᱞᱟᱹᱣ ᱜᱮ ᱤᱧ ᱫᱚ ᱡᱟᱹᱥᱛᱤᱧ ᱠᱩᱥᱤᱭᱟᱜᱼᱟ